ᱦᱳᱭ ᱟᱞᱮ ᱫᱚ ᱦᱟᱹᱠᱩ ᱜᱚᱡ ᱞᱮ ᱪᱟᱞᱟᱜᱼᱟ ᱦᱟᱹᱠᱩ ᱠᱚ ᱢᱟᱱᱮ ᱚᱠᱚᱭ ᱠᱚᱠᱚ ᱥᱤᱵᱤᱞᱟ ᱚᱠᱚᱭ ᱠᱚ ᱵᱟᱠᱚ ᱥᱤᱵᱤᱞᱟ ᱟᱞᱮ ᱫᱚ ᱩᱱᱠᱩ ᱜᱮ ᱢᱟᱱᱮ ᱞᱮ ᱥᱟᱵ ᱠᱚᱣᱟ ᱮᱜ ᱦᱳᱭ ᱱᱚᱛᱮ ᱢᱟ ᱟᱹᱰᱤ ᱨᱚᱠᱚᱢ ᱦᱟᱹᱠᱩ ᱢᱟᱠᱚ ᱥᱤᱵᱤᱞ ᱜᱮᱭᱟ ᱡᱚᱛᱚ ᱜᱮ ᱢᱟᱱᱮ ᱡᱚᱛᱚ ᱨᱚᱠᱚᱢ ᱜᱮ ᱟᱫᱚ ᱤᱧᱫᱚ ᱢᱟᱱᱮ ᱨᱩᱦᱤ ᱦᱟᱹᱠᱩ ᱠᱚᱜᱮ ᱢᱟᱱᱮ ᱟᱹᱰᱤ ᱥᱤᱵᱤᱞᱤᱧ ᱵᱩᱡᱷᱟᱹᱣᱟ ᱟᱨ ᱟᱹᱰᱤ ᱵᱮᱥ ᱤᱧ ᱵᱩᱡᱷᱟᱹᱣᱟ ᱚᱱᱟ ᱞᱟᱹᱜᱤᱫ ᱩᱱᱠᱩ ᱜᱮ ᱥᱟᱵ ᱠᱚᱣᱟ ᱥᱟᱵᱫᱟ ᱥᱟᱵ ᱞᱮᱠᱚ ᱠᱷᱟᱱᱜᱮ ᱟᱹᱰᱤ ᱨᱟᱹᱥᱠᱟᱹᱧ ᱵᱩᱡᱷᱟᱹᱣᱟ ᱩᱱᱠᱩ ᱜᱮ ᱟᱫᱚ ᱚᱱᱠᱟᱜᱮ ᱤᱧᱫᱚ ᱩᱱᱠᱩᱧ ᱥᱟᱵ ᱞᱮᱠᱚ ᱠᱷᱟᱱ ᱢᱟᱱᱮ ᱜᱳᱞ ᱵᱟᱲᱟ ᱥᱟᱱᱟᱧᱟ ᱥᱮᱨᱮᱧ ᱵᱟᱲᱟ ᱥᱟᱱᱟᱧᱟ ᱟᱨ ᱚᱱᱟ ᱠᱚᱜᱮᱧ ᱩᱭᱦᱟᱹᱨ ᱵᱟᱲᱟᱭᱟ ᱥᱮᱨᱮᱧ ᱦᱚᱸ ᱢᱟᱱᱮ ᱟᱞᱮ ᱫᱚ ᱞᱟᱜᱽᱬᱮ ᱠᱚᱞᱮ ᱮᱱᱮᱡᱼᱟ ᱫᱚᱝ ᱠᱚᱞᱮ ᱮᱱᱮᱡᱼᱟ ᱚᱱᱠᱟᱜᱮ ᱢᱟᱱᱮ ᱚᱱᱟ ᱞᱟᱹᱜᱤᱫ ᱤᱧ ᱩᱭᱦᱟᱹᱨᱟ ᱡᱮ ᱢᱟᱱᱮ ᱫᱷᱤᱱᱟᱹᱝ ᱦᱟᱸᱜ ᱪᱮᱫ ᱤᱧ ᱥᱮᱨᱮᱧᱟ ᱢᱮᱱᱛᱮ ᱚᱱᱟ ᱞᱟᱹᱜᱤᱫ ᱜᱮ ᱦᱟᱸᱜ ᱚᱱᱠᱟ ᱦᱟᱹᱠᱩ ᱠᱚᱫᱚ ᱦᱟᱹᱠᱩ ᱜᱚᱡ ᱠᱚᱣᱟ ᱛᱟᱭ ᱫᱚ ᱦᱟᱸᱜ ᱞᱮ ᱢᱟᱱᱮ ᱚᱱᱟ ᱠᱚᱜᱮᱞᱤᱧ ᱤᱭᱟᱹ ᱵᱟᱲᱟᱭᱟ ᱥᱮᱨᱮᱧ ᱵᱟᱲᱟᱭᱟ ᱦᱟᱯᱮᱥᱮ